ᱯᱟᱹᱦᱤᱞ ᱫᱚ ᱱᱚᱣᱟ ᱴᱮᱞᱤᱯᱷᱳᱱ ᱛᱟᱦᱮᱸ ᱠᱟᱱᱟ ᱴᱮᱞᱤᱯᱷᱳᱱ ᱨᱮ ᱦᱟᱱᱮ ᱯᱚᱭᱥᱟᱹ ᱠᱚ ᱥᱟᱸᱵᱟᱣ ᱠᱟᱛᱮᱫ ᱟᱨ ᱡᱟᱦᱟᱸ ᱨᱮᱜᱮ ᱚᱲᱟᱜ ᱦᱩᱭᱩᱜ ᱚᱱᱟᱛᱮᱢ ᱨᱚᱲᱟ ᱚᱸᱰᱮ ᱫᱤᱞᱞᱤ ᱯᱟᱴᱱᱟ ᱨᱮ ᱡᱟᱦᱟᱸᱭᱟᱜ ᱢᱮᱱᱟᱜᱼᱟ ᱚᱸᱰᱮᱜᱮᱢ ᱪᱟᱞᱟᱜᱛᱮ ᱚᱸᱰᱮ ᱠᱷᱚᱱᱜᱮ ᱯᱷᱳᱱᱛᱮᱢ ᱡᱳᱜᱟᱡᱳᱜᱼᱟ ᱱᱤᱛᱳᱜ ᱫᱚ ᱱᱟᱱᱟ ᱨᱚᱠᱚᱢ ᱯᱷᱳᱱ ᱦᱮᱡ ᱮᱱᱟ ᱮᱭᱟᱨᱴᱮᱞ ᱡᱤᱭᱳ ᱪᱮᱫ ᱪᱮᱫ ᱦᱟᱱᱟ ᱱᱟᱣᱟ ᱥᱤᱢ ᱚᱰᱳᱠᱮᱱᱟ ᱟᱨ ᱚᱲᱟᱜ ᱯᱨᱚᱛᱛᱮᱠ ᱨᱮ ᱱᱤᱛᱳᱜ ᱫᱚ ᱯᱷᱳᱱ ᱵᱚᱱ ᱵᱮᱵᱚᱦᱟᱨᱮᱫᱼᱟ ᱵᱮᱵᱚᱦᱟᱨ ᱠᱟᱛᱮᱫ ᱱᱤᱛᱚᱜ ᱫᱚ ᱟᱹᱰᱤ ᱟᱹᱰᱤ ᱯᱷᱳᱱ ᱨᱮᱭᱟᱜ ᱨᱤᱪᱟᱨᱡᱽ ᱦᱚᱸᱠᱚ ᱦᱛᱟᱣᱮᱜᱼᱟ ᱚᱠᱟ ᱫᱩ ᱟᱲᱟᱭᱥᱚ ᱛᱤᱱᱥᱚ ᱚᱱᱠᱟ ᱦᱚᱸ ᱯᱷᱳᱱ ᱨᱮᱭᱟᱜ ᱨᱤᱪᱟᱨᱡᱽ ᱦᱩᱭᱩᱜ ᱠᱟᱱᱟ ᱟᱨ ᱯᱷᱳᱱᱛᱮ ᱱᱤᱛᱚᱜ ᱫᱚ ᱟᱹᱰᱤ ᱨᱚᱠᱚᱢ ᱵᱚᱱ ᱨᱚᱯᱚᱲ ᱠᱟᱱᱟ ᱟᱨ ᱟᱹᱰᱤ ᱨᱚᱠᱚᱢᱟᱜ ᱥᱤᱢ ᱚᱰᱳᱠᱮᱱᱟ ᱟᱨ ᱡᱚᱛᱚ ᱦᱚᱲᱜᱮ ᱱᱤᱛᱳᱜ ᱫᱚ ᱛᱤᱨᱮ ᱯᱷᱳᱱ ᱯᱷᱳᱱ ᱛᱮᱵᱚᱱ ᱨᱚᱯᱚᱲ ᱠᱟᱱᱟ ᱠᱩᱲᱤ ᱜᱤᱫᱽᱨᱟᱹ ᱠᱚᱲᱟ ᱜᱤᱫᱽᱨᱟᱹ ᱥᱟᱱᱟᱢ ᱦᱚᱲᱜᱮ ᱱᱤᱛᱳᱜ ᱫᱚ ᱯᱷᱳᱱ ᱛᱮᱜᱮ ᱠᱚ ᱨᱚᱯᱚᱲ ᱠᱟᱱᱟ ᱡᱚᱛᱚ ᱦᱚᱲᱜᱮ ᱟᱨ ᱱᱤᱛᱳᱜ ᱫᱚ ᱯᱷᱳᱱ ᱨᱮᱭᱟᱜ ᱫᱟᱢ ᱦᱚᱸ ᱟᱹᱰᱤᱜᱮ ᱨᱟᱠᱟᱵ ᱮᱱᱟ ᱯᱟᱹᱦᱤᱞ ᱫᱚ ᱤᱱᱟᱹ ᱴᱚᱯᱟᱯ ᱮᱢ ᱠᱤᱨᱤᱧ ᱠᱮᱜᱼᱟ ᱫᱚᱥ ᱴᱟᱠᱟ ᱴᱚᱯᱟᱯ ᱚᱱᱟᱜᱮ ᱯᱷᱳᱱ ᱨᱮᱢ ᱯᱮᱨᱮᱡ ᱠᱮᱜᱼᱟ ᱟᱨ ᱮᱢ ᱨᱚᱯᱚᱲᱟ ᱱᱤᱛᱚᱜ ᱫᱚ ᱯᱷᱳᱱ ᱨᱮ ᱯᱩᱭᱥᱟᱹ ᱵᱟᱭ ᱛᱟᱦᱮᱱ ᱠᱷᱟᱱ ᱯᱷᱳᱱ ᱦᱚᱸ ᱵᱟᱭ ᱪᱟᱞᱟᱜᱼᱟ ᱟᱨ ᱯᱷᱳᱱ ᱦᱚᱸ ᱵᱟᱭ ᱦᱤᱡᱩᱜᱼᱟ ᱱᱤᱛᱚᱜ ᱫᱚ ᱫᱩᱥᱚ ᱟᱲᱟᱭᱥᱚ ᱴᱟᱠᱟ ᱯᱮᱨᱮᱡ ᱢᱮ ᱛᱚᱵᱮ ᱠᱟᱛᱮᱫ ᱢᱳᱵᱟᱭᱤᱞ ᱛᱮᱢ ᱨᱚᱯᱚᱲ ᱫᱟᱲᱮᱭᱟᱜᱼᱟ ᱟᱨ ᱟᱢᱟᱜ ᱯᱷᱳᱱ ᱦᱚᱸ ᱪᱟᱞᱟᱜᱼᱟ ᱟᱨ ᱵᱟᱝᱠᱷᱟᱱ ᱯᱷᱳᱱ ᱦᱚᱸ ᱛᱟᱢ ᱵᱟᱝ ᱪᱟᱞᱟᱜᱼᱟ ᱱᱤᱛᱚᱜ ᱫᱚ ᱥᱟᱱᱟᱢᱟᱜ ᱜᱮ ᱱᱤᱛᱚᱜ ᱫᱚ ᱡᱚᱛᱚ ᱱᱚᱝᱠᱟ ᱨᱟᱠᱟᱵᱽᱮᱱᱟ ᱯᱷᱳᱱᱛᱮ ᱯᱷᱳᱱ ᱪᱷᱟᱲᱟ ᱱᱤᱛᱚᱜ ᱪᱮᱫ ᱦᱚᱸ ᱵᱟᱭ ᱜᱟᱱᱚᱜᱼᱟ